ᱤᱧ ᱨᱮᱱ ᱠᱩᱥᱤᱭᱟᱱᱤᱡ ᱥᱮᱨᱮᱧ ᱚᱞᱤᱡ ᱫᱚ ᱥᱟᱹᱫᱷᱩ ᱨᱟᱢᱪᱟᱸᱫᱽ ᱢᱩᱨᱢᱩ ᱜᱚᱢᱠᱮ ᱠᱟᱱᱟᱭ ᱥᱟᱹᱫᱷᱩ ᱨᱟᱢᱪᱟᱸᱫᱽ ᱢᱩᱨᱢᱩ ᱜᱚᱢᱠᱮ ᱫᱚ ᱟᱹᱰᱤ ᱦᱚᱲ ᱜᱮ ᱠᱚᱵᱤᱜᱩᱨᱩ ᱦᱚᱸᱠᱚ ᱢᱮᱛᱟᱭ ᱜᱮᱭᱟ ᱥᱟᱹᱫᱷᱩ ᱨᱟᱢᱪᱟᱸᱫᱽ ᱢᱩᱨᱢᱩ ᱫᱚ ᱥᱮᱨᱮᱧ ᱠᱟᱹᱨᱤᱜᱚᱞ ᱦᱚ ᱠᱟᱱᱟᱭ ᱥᱟᱹᱫᱷᱩ ᱨᱟᱢᱪᱟᱸᱫᱽ ᱢᱩᱨᱢᱩ ᱜᱚᱢᱠᱮ ᱫᱚ ᱯᱟᱹᱨᱥᱤ ᱦᱟᱨᱟᱭᱼᱵᱩᱨᱩᱭ ᱞᱟᱹᱜᱤᱫ ᱦᱚᱲ ᱠᱚ ᱞᱟᱹᱜᱤᱫ ᱟᱹᱰᱤ ᱟᱭᱢᱟ ᱥᱮᱨᱮᱧ ᱯᱩᱛᱷᱤ ᱠᱚᱭ ᱩᱪᱷᱟᱹᱱ ᱞᱮᱫᱟ ᱥᱟᱹᱫᱷᱩ ᱨᱟᱢᱪᱟᱸᱫᱽ ᱢᱩᱨᱢᱩ ᱜᱚᱢᱠᱮ ᱫᱚ ᱟᱡᱟᱜ ᱨᱟᱦᱟ ᱴᱷᱤᱠ ᱫᱚᱦᱚ ᱠᱟᱛᱮᱜ ᱟᱭᱢᱟ ᱞᱮᱠᱟᱱ ᱞᱟᱠᱪᱟᱨ ᱥᱮᱨᱮᱧ ᱠᱚᱭ ᱥᱮᱨᱮᱧ ᱞᱮᱫᱟ ᱚᱱᱟ ᱥᱮᱨᱮᱧ ᱠᱷᱚᱱ ᱜᱮ ᱟᱹᱰᱤ ᱥᱤᱠᱷᱱᱟᱹᱛ ᱨᱮᱭᱟᱜ ᱠᱟᱛᱷᱟ ᱠᱚ ᱵᱟᱰᱟᱭ ᱧᱟᱢᱚᱜᱼᱟ ᱡᱟᱛᱮ ᱟᱡᱟᱜ ᱥᱮᱨᱮᱧ ᱛᱟᱞᱟᱛᱮ ᱦᱚᱲ ᱠᱩ ᱥᱤᱠᱷᱱᱟᱹᱛᱚᱜ ᱢᱟ ᱚᱱᱟᱛᱮ ᱮᱱᱮᱡ ᱟᱠᱷᱲᱟ ᱠᱚᱨᱮ ᱦᱚᱸ ᱟᱭᱢᱟ ᱞᱮᱠᱟᱱ ᱥᱮᱨᱮᱧ ᱠᱚᱭ ᱥᱮᱨᱮᱧᱮᱛ ᱛᱟᱦᱮᱸᱫ ᱥᱟᱹᱫᱷᱩ ᱨᱟᱢᱪᱟᱸᱫᱽ ᱢᱩᱨᱢᱩ ᱜᱚᱢᱠᱮᱭᱟᱜ ᱥᱮᱨᱮᱧ ᱯᱩᱛᱷᱤ ᱡᱟᱦᱟᱸ ᱫᱚ ᱯᱳᱭᱞᱳ ᱛᱮ ᱩᱪᱷᱟᱹᱱ ᱞᱮᱱᱟ ᱚᱱᱟ ᱫᱚ ᱦᱩᱭᱩᱜ ᱠᱟᱱᱟ ᱥᱟᱹᱨᱤ ᱫᱷᱚᱨᱚᱢ ᱥᱮᱨᱮᱧ ᱯᱩᱛᱷᱤ ᱚᱱᱠᱟ ᱜᱮ ᱟᱨᱦᱚᱸᱭ ᱥᱮᱨᱮᱧᱮ ᱟᱞᱟᱠᱟᱫᱟ ᱫᱮᱵᱚᱱ ᱛᱤᱸᱜᱩᱱ ᱟᱹᱫᱤᱵᱟᱹᱥᱤ ᱵᱤᱨ ᱦᱳ ᱫᱮᱵᱚᱱ ᱛᱤᱸᱜᱩᱱ ᱟᱹᱫᱤᱵᱟᱹᱥᱤ ᱵᱤᱨ ᱱᱚᱣᱟ ᱥᱮᱨᱮᱧ ᱫᱚ ᱦᱚᱲᱠᱚ ᱟᱸᱡᱚᱢ ᱞᱮᱠᱷᱟᱱ ᱦᱚᱲ ᱠᱚᱣᱟᱜ ᱢᱟᱭᱟᱝ ᱵᱟᱥᱟᱝ ᱜᱚᱫᱚᱜᱼᱟ ᱥᱤᱨᱼᱥᱤᱨᱟᱹᱣ ᱜᱚᱫᱚᱜᱼᱟ ᱱᱚᱣᱟ ᱫᱚ ᱢᱤᱫᱴᱟᱝ ᱰᱷᱩᱣᱟᱹ ᱥᱮᱨᱮᱧ ᱠᱟᱱᱟ ᱚᱱᱠᱟᱜᱮ ᱥᱟᱹᱫᱷᱩ ᱨᱟᱢᱪᱟᱸᱫᱽ ᱢᱩᱨᱢᱩ ᱜᱚᱢᱠᱮᱭᱟᱜ ᱢᱤᱫᱴᱮᱱ ᱵᱟᱯᱞᱟ ᱨᱮᱭᱟᱜ ᱫᱟᱨᱟᱢ ᱫᱟᱜ ᱥᱮᱨᱮᱧ ᱫᱚ ᱦᱩᱭᱩᱜ ᱠᱟᱱᱟ ᱥᱳᱦᱟᱜ ᱢᱤᱞᱚᱱᱮᱱ ᱫᱮᱞᱟ ᱦᱳ ᱵᱚᱱ ᱡᱩᱴᱤᱴᱟ ᱢᱚᱱᱮ ᱛᱮᱵᱚᱱ ᱠᱚᱭᱚᱜᱽ ᱵᱟ ᱡᱤᱣᱤ ᱛᱮᱵᱚᱱ ᱛᱤᱨᱯᱤᱛᱚᱜ ᱵᱚᱭᱦᱟ ᱜᱮᱵᱚᱱ ᱞᱟᱹᱭᱚᱜᱼᱟ